ᱥᱩᱨ ᱥᱩᱯᱩᱨ ᱥᱟᱦᱟᱨ ᱥᱮ ᱥᱟᱦᱟᱨ ᱨᱮ ᱫᱟᱬᱟᱱ ᱚᱠᱛᱚ ᱤᱧ ᱰᱩᱞᱩᱝ ᱜᱟᱹᱰᱤ ᱱᱚᱣᱟ ᱥᱟᱜᱟᱲ ᱠᱨᱚᱢ ᱵᱟᱵᱚᱫ ᱛᱤᱧ ᱠᱤᱨᱤᱧ ᱠᱤᱨᱤᱧᱟ ᱡᱟᱦᱟᱸ ᱫᱚ ᱪᱟᱞᱟᱜ ᱦᱤᱡᱩᱜ ᱨᱮᱱᱟᱜ ᱠᱷᱩᱵᱮᱭ ᱥᱩᱵᱤᱫᱷᱟᱧ ᱧᱟᱢᱟ ᱢᱤᱫ ᱡᱮᱢᱚᱱ ᱱᱚᱣᱟ ᱥᱟᱜᱟᱲᱚᱢ ᱵᱟᱵᱚᱫ ᱵᱟᱝ ᱛᱟᱦᱮᱸ ᱞᱮᱱᱠᱷᱟᱱ ᱪᱟᱞᱟᱜ ᱦᱤᱡᱩᱜ ᱨᱮ ᱟᱹᱰᱤ ᱟᱭᱢᱟ ᱴᱟᱭᱤᱢ ᱠᱚ ᱞᱟᱜᱟᱜᱼᱟ ᱚᱱᱟ ᱴᱟᱭᱤᱢ ᱥᱮᱹᱵᱷ ᱞᱟᱹᱜᱤᱫ ᱛᱮ ᱰᱩᱞᱩᱝ ᱜᱟᱹᱰᱤ ᱜᱤᱧ ᱥᱟᱢᱟᱝ ᱠᱟᱫᱟ